ᱟᱞᱮ ᱴᱚᱴᱷᱟᱨᱮ ᱢᱤᱫᱴᱟᱝ ᱞᱟᱹᱲᱦᱟᱹᱭ ᱦᱩᱭ ᱞᱮᱱᱟ ᱚᱱᱟ ᱫᱚᱢᱮ ᱢᱟᱨᱟᱝ ᱵᱟᱝ ᱠᱟᱱ ᱨᱮᱦᱚᱸ ᱢᱮᱱᱠᱷᱟᱱ ᱟᱵᱚ ᱥᱟᱱᱛᱟᱲ ᱠᱚ ᱟᱨ ᱠᱩᱲᱵᱤ ᱠᱚ ᱢᱩᱫᱽᱨᱮ ᱢᱤᱫᱴᱟᱝ ᱞᱟᱹᱲᱦᱟᱹᱭ ᱦᱩᱭ ᱞᱮᱱᱟ ᱡᱟᱦᱟᱸ ᱫᱚ ᱢᱤᱫᱴᱟᱝ ᱵᱚᱞ ᱮᱱᱮᱡ ᱰᱟᱺᱦᱤ ᱤᱫᱤ ᱠᱟᱛᱮᱜ ᱡᱟᱦᱟᱸ ᱫᱚ ᱩᱱᱠᱩ ᱠᱚ ᱢᱮᱱᱮᱜ ᱛᱟᱦᱮᱸᱜ ᱡᱮ ᱱᱚᱣᱟ ᱫᱚ ᱟᱞᱮᱭᱟᱜ ᱰᱟᱺᱦᱤ ᱠᱟᱱᱟ ᱚᱱᱟ ᱨᱮᱱᱟᱜ ᱜᱮ ᱢᱤᱫ ᱞᱟᱹᱲᱦᱟᱹᱭ ᱦᱩᱭ ᱞᱮᱱᱟ ᱚᱱᱟ ᱵᱮᱜᱚᱨ ᱚᱱᱠᱟᱱᱟᱜ ᱞᱟᱹᱲᱦᱟᱹᱭ ᱫᱚ ᱵᱟᱝ ᱟᱸᱡᱚᱚᱢ ᱟᱠᱟᱱᱟ